ᱤᱧᱟᱹᱜ ᱧᱩᱛᱩᱢ ᱫᱚ ᱦᱩᱭᱩᱜ ᱠᱟᱱᱟ ᱥᱚᱢᱟᱭ ᱥᱚᱨᱮᱱ ᱤᱧᱫᱚ ᱯᱷᱚᱴᱳᱜᱨᱟᱯᱷᱤ ᱫᱚᱢᱮᱧ ᱠᱩᱥᱤᱭᱟᱜᱼᱟ ᱤᱧ ᱯᱷᱚᱴᱳ ᱠᱷᱤᱪᱟᱹᱣ ᱠᱚ ᱟᱨᱠᱚ ᱟᱹᱰᱤ ᱨᱟᱹᱥᱠᱟᱹᱧ ᱵᱩᱡᱷᱟᱣᱟᱹᱧ ᱡᱟᱦᱟᱸ ᱨᱮᱜᱮᱧ ᱥᱮᱱᱚᱜᱼᱟᱹᱧ ᱚᱸᱰᱮᱜᱮ ᱯᱷᱚᱴᱳᱧ ᱠᱷᱤᱪᱟᱹᱣᱟᱹᱧ ᱚᱱᱟ ᱯᱷᱚᱴᱚ ᱠᱷᱤᱪᱟᱹᱣ ᱞᱟᱹᱜᱤᱫ ᱢᱤᱫᱴᱮᱱ ᱠᱮᱢᱮᱨᱟᱧ ᱦᱟᱛᱟᱣ ᱟᱠᱟᱫᱟᱹᱧ ᱢᱤᱫᱴᱮᱱ ᱢᱳᱵᱟᱭᱤᱞᱤᱧ ᱦᱟᱛᱟᱣ ᱟᱠᱟᱫᱟᱹᱧ ᱡᱟᱦᱟᱸ ᱨᱮᱜᱮ ᱡᱟᱦᱟᱸ ᱛᱤᱥᱜᱮ ᱫᱟᱬᱟᱱᱤᱧ ᱥᱮᱱᱚᱜᱼᱟᱹᱧ ᱜᱟᱰᱟ ᱥᱮᱫ ᱩᱢᱩᱜᱼᱤᱧ ᱥᱮᱱᱚᱜᱼᱟᱹᱧ ᱮᱱᱛᱮ ᱨᱮᱦᱚᱸ ᱯᱷᱚᱴᱳᱧ ᱠᱷᱤᱪᱟᱹᱣᱟᱹᱧ ᱫᱟᱬᱟᱱᱤᱧ ᱥᱮᱱᱚᱜᱼᱟᱹᱧ ᱵᱩᱨᱩ ᱥᱮ ᱜᱟᱰᱟ ᱠᱚ ᱟᱨᱠᱚ ᱯᱳᱞ ᱠᱚ ᱟᱨᱠᱚ ᱧᱮᱞ ᱠᱚ ᱚᱸᱰᱮᱜᱮ ᱠᱮᱢᱮᱨᱟᱧ ᱤᱫᱤᱭᱟᱹᱧ ᱯᱷᱚᱴᱳᱧ ᱠᱷᱤᱪᱟᱹᱣᱟᱹᱧ ᱟᱨ ᱜᱮᱞᱟᱨᱤ ᱨᱮᱧ ᱥᱮᱵᱽ ᱫᱚᱦᱚ ᱠᱟᱜᱼᱟᱹᱧ ᱤᱱᱟᱹ ᱯᱚᱨ ᱟᱨᱦᱚᱸ ᱦᱚᱲ ᱦᱩᱧ ᱫᱮᱠᱷᱟᱣᱟᱠᱚᱣᱟᱹᱧ ᱡᱮ ᱵᱟᱝᱼᱟ ᱤᱧ ᱚᱸᱰᱮᱧ ᱥᱮᱱᱞᱮᱱᱟ ᱢᱮᱱᱛᱮ ᱚᱸᱰᱮᱱᱟᱜ ᱯᱷᱚᱴᱳ ᱧᱮᱞᱯᱮ ᱚᱠᱟᱞᱮᱠᱟ ᱛᱤᱱᱟᱹᱜ ᱪᱮᱦᱨᱟ ᱧᱮᱞᱚᱜ ᱠᱟᱱᱟ ᱟᱯᱮᱦᱚᱸ ᱟᱨᱦᱚᱸ ᱥᱮᱱᱚᱜ ᱯᱮ ᱟᱨᱚ ᱧᱮᱞᱯᱮ ᱚᱱᱟ ᱫᱮᱠᱷᱟᱣ ᱟᱹᱰᱤ ᱠᱩᱥᱤᱜᱤᱧ ᱵᱩᱡᱷᱟᱹᱣᱟᱹᱧ ᱡᱮ ᱱᱤᱡᱮᱨᱟᱜ ᱢᱟᱱᱮ ᱱᱤᱡᱮ ᱥᱮᱱ ᱠᱟᱛᱮᱫ ᱤᱱᱟᱹᱢ ᱧᱮᱞ ᱟᱹᱜᱩᱭᱟ ᱤᱱᱟᱹᱯᱚᱨᱮ ᱟᱨᱦᱚᱸ ᱦᱚᱲᱮᱢ ᱫᱮᱠᱷᱟᱣᱟᱠᱚᱣᱟ ᱦᱚᱲᱮᱢ ᱞᱟᱹᱭᱟᱠᱚᱣᱟ ᱤᱱᱟᱹ ᱟᱠᱚ ᱦᱚᱸᱠᱚ ᱴᱷᱤᱠᱟᱹᱭᱟᱠᱚ ᱡᱮ ᱵᱟᱝᱟ ᱚᱸᱰᱮ ᱱᱩᱱᱟᱹᱜ ᱪᱮᱦᱨᱟ ᱡᱟᱭᱜᱟ ᱢᱮᱱᱟᱜᱼᱟ ᱢᱮᱱᱛᱮ ᱟᱠᱚᱦᱚᱸ ᱟᱨᱚ ᱥᱮᱱᱚᱜ ᱥᱟᱱᱟ ᱠᱚᱣᱟ ᱮᱱᱠᱷᱟᱱ ᱱᱤᱡᱮ ᱢᱚᱱᱮᱨᱮ ᱟᱹᱰᱤ ᱨᱟᱹᱥᱠᱟᱹ ᱵᱩᱡᱷᱟᱹᱜᱼᱟ ᱡᱮ ᱵᱟᱝᱼᱟ ᱤᱧ ᱟᱹᱰᱤᱧ ᱥᱮᱱ ᱞᱤᱱᱟᱹᱧ ᱢᱮᱱᱛᱮ ᱚᱱᱟᱛᱮ ᱡᱟᱦᱟᱸ ᱨᱮᱜᱮ ᱵᱤᱨ ᱵᱩᱨᱩ ᱡᱟᱦᱟᱸ ᱥᱮᱫᱜᱮ ᱫᱟᱬᱟᱱ ᱥᱮᱱᱚᱜ ᱥᱟᱱᱟᱹᱧᱟ ᱯᱮᱲᱟ ᱚᱲᱟᱜ ᱜᱮ ᱫᱟᱬᱟ ᱥᱮᱱᱚᱜ ᱥᱟᱱᱟᱧᱟ ᱛᱚ ᱠᱮᱢᱮᱨᱟᱧ ᱤᱫᱤᱭᱟᱹᱧ ᱯᱷᱳᱱᱤᱧ ᱤᱫᱤᱭᱟᱹᱧ ᱯᱩᱨᱟᱹ ᱯᱷᱚᱴᱳᱧ ᱛᱩᱞᱟᱹᱣᱟᱹᱧ ᱚᱱᱟ ᱯᱷᱚᱴᱳᱜᱨᱟᱯᱷᱤ ᱫᱚᱢᱮᱧ ᱠᱩᱥᱤᱭᱟᱜᱼᱟᱹᱧ ᱤᱱᱟᱹᱯᱚᱨᱮ ᱟᱨᱦᱚᱸ ᱟᱜᱟᱢᱤ ᱫᱤᱱᱤᱧ ᱩᱭᱦᱟᱹᱨ ᱠᱟᱜᱼᱟᱹᱧ ᱡᱮ ᱵᱟᱝᱼᱟ ᱤᱧ ᱱᱤᱡᱮᱥᱥᱚ ᱯᱩᱭᱥᱟᱹ ᱠᱟᱢᱟᱣᱟᱛᱮ ᱡᱮ ᱢᱤᱫᱴᱮᱱ ᱫᱚᱠᱟᱱᱤᱧ ᱠᱷᱩᱞᱟᱹᱣᱟᱹᱧ ᱚᱸᱰᱮ ᱯᱷᱚᱴᱳᱜᱨᱟᱯᱷᱤᱧ ᱫᱚᱦᱚ ᱠᱟᱜᱼᱟᱹᱧ ᱡᱚᱛᱚ ᱦᱚᱲ ᱜᱮᱠᱚ ᱦᱤᱡᱩᱜᱼᱟ ᱩᱱᱠᱩᱜᱮ ᱯᱷᱚᱴᱳᱧ ᱛᱩᱞᱟᱹᱣ ᱠᱚᱣᱟᱹᱧ ᱟᱨ ᱚᱰᱳᱠᱟᱠᱚᱣᱟᱹᱧ ᱮᱢᱟ ᱠᱚᱣᱟᱹᱧ ᱤᱱᱟᱹ ᱦᱤᱥᱟᱹᱵᱽᱛᱮ ᱤᱧᱟᱹᱜ ᱯᱩᱭᱥᱟᱹ ᱠᱟᱢᱟᱣ ᱦᱚᱸᱛᱤᱧ ᱜᱟᱱᱚᱜᱼᱟ ᱟᱫᱚ ᱤᱱᱟᱹᱜᱮ ᱤᱧᱟᱹᱜ ᱢᱚᱱᱮᱨᱮ ᱯᱷᱚᱴᱳ ᱛᱩᱞᱟᱹᱣ ᱫᱚ ᱟᱹᱰᱤ ᱡᱳᱨᱤᱧ ᱠᱩᱥᱤᱭᱟᱜᱼᱟᱹᱧ ᱤᱱᱟᱹᱜᱤᱧ ᱩᱭᱦᱟᱹᱨᱟᱠᱟᱫᱟᱹᱧ ᱡᱮ ᱵᱟᱝᱼᱟ ᱤᱧ ᱯᱷᱚᱴᱳ ᱛᱩᱞᱟᱹᱣ ᱠᱟᱛᱮᱫ ᱡᱮᱢᱚᱱ ᱦᱚᱲ ᱠᱚ ᱟᱨᱚ ᱥᱟᱨᱦᱟᱣ ᱡᱮᱢᱚᱱᱤᱧ ᱫᱟᱲᱮᱭᱟᱠᱚ ᱢᱟ ᱟᱠᱚ ᱠᱚᱦᱚᱸ ᱟᱨᱚ ᱫᱮᱢᱚᱱ ᱯᱷᱚᱴᱳ ᱮᱢᱤᱧ ᱫᱟᱲᱮ ᱟᱠᱚ ᱢᱟᱹᱧ ᱚᱱᱟ ᱪᱤᱠᱟᱹ ᱯᱷᱚᱴᱳᱜᱨᱟᱯᱷᱤ ᱵᱮᱱᱟᱣ ᱫᱚ ᱫᱚᱢᱮ ᱜᱤᱧ ᱠᱩᱥᱤᱭᱟᱜᱼᱤᱧ ᱦᱩᱰᱤᱹ ᱜᱤᱫᱽᱨᱟᱹ ᱠᱷᱚᱱ ᱤᱱᱟᱹᱧ ᱩᱭᱦᱟᱹᱨᱟᱠᱟᱜᱼᱟᱹᱧ ᱡᱮ ᱵᱟᱦᱟ ᱤᱧ ᱥᱮᱬᱟ ᱠᱟᱛᱮᱫ ᱛᱤᱥ ᱠᱮᱢᱮᱨᱟᱧ ᱠᱤᱨᱤᱧᱟᱹᱧ ᱛᱤᱥ ᱯᱷᱚᱴᱳᱜᱨᱷᱟᱯᱤ ᱵᱮᱱᱟᱜ ᱤᱧ ᱱᱩᱱᱟᱹᱜ ᱱᱩᱱᱟᱹᱜ ᱡᱟᱭᱜᱟ ᱨᱤᱧ ᱥᱮᱱᱚᱜᱼᱟ ᱤᱧ ᱦᱟᱸᱰᱮ ᱱᱟᱸᱰᱮ ᱯᱷᱚᱴᱳᱧ ᱛᱩᱞᱟᱹᱣᱟ